ᱟᱞᱮ ᱱᱚᱶᱟ ᱴᱚᱴᱷᱟ ᱨᱮᱫᱚ ᱮᱴᱟᱜ ᱜᱟᱛᱟᱠ ᱦᱚᱲ ᱫᱚ ᱟᱹᱰᱤ ᱠᱚᱢ ᱦᱚᱲ ᱜᱮ ᱢᱮᱱᱟᱜ ᱠᱚᱣᱟ ᱥᱮ ᱟᱹᱰᱤ ᱠᱚᱢ ᱜᱮ ᱟᱨ ᱱᱚᱶᱟ ᱟᱵᱚᱣᱟᱜ ᱞᱟᱠᱪᱟᱨ ᱵᱟᱨᱦᱮ ᱦᱚᱲ ᱠᱚ ᱥᱟᱶ ᱫᱚ ᱟᱹᱰᱤ ᱠᱚᱢ ᱥᱚᱢᱚᱭ ᱜᱮ ᱡᱳᱜᱟᱡᱳᱜᱽ ᱛᱟᱦᱮᱸᱱᱟ